ᱥᱟᱱᱛᱟᱞᱤ ᱯᱟᱹᱨᱥᱤ ᱨᱮᱭᱟᱜ ᱨᱤᱡᱷᱟᱹᱣ ᱥᱤᱵᱤᱞ ᱟᱹᱲᱟᱹ ᱟᱹᱭᱟᱹᱛ ᱦᱤᱸᱥ ᱫᱚ ᱦᱩᱭᱩᱜ ᱠᱟᱱᱟ ᱟᱹᱭᱟᱹᱛ ᱟᱭᱟᱹᱛ ᱨᱮᱱᱟᱜ ᱵᱷᱟᱨᱵᱽ ᱵᱷᱟᱨᱵᱽ ᱠᱚᱥᱮ ᱟᱹᱭᱟᱹᱛ ᱟᱹᱰᱤᱜᱟᱱ ᱜᱮ ᱢᱮᱱᱟᱜᱼᱟ ᱡᱮᱞᱮᱠᱟ ᱵᱷᱟᱨᱵᱽ ᱫᱚ ᱠᱟᱱᱣᱟ ᱱᱟᱣᱩᱱ ᱫᱚ ᱱᱟᱣᱩᱱ ᱯᱨᱚᱱᱟᱣᱩᱱ ᱫᱚ ᱱᱤᱭᱚᱢ ᱚᱱᱠᱟ ᱞᱮᱠᱟᱛᱮ ᱧᱮᱞᱚᱜᱚᱜᱼᱟ ᱟᱹᱭᱟᱹᱛ ᱨᱮᱱᱟᱜ ᱵᱷᱟᱜᱽ ᱥᱮ ᱦᱤᱸᱥ ᱫᱚ ᱟᱹᱰᱤᱜᱟᱱ ᱜᱮ ᱢᱮᱱᱟᱜᱼᱟ ᱟᱹᱰᱤᱞᱮᱠᱟᱱ ᱜᱮ ᱢᱮᱱᱟᱜᱼᱟ ᱡᱮᱞᱮᱠᱟ ᱱᱚᱣᱟ ᱯᱟᱹᱨᱥᱤ ᱪᱮᱛᱟᱱ ᱨᱮ ᱟᱨ ᱧᱮᱞᱚᱜᱚᱜᱼᱟ ᱡᱮ ᱟᱢᱟᱜ ᱡᱩᱫᱤ ᱯᱟᱹᱨᱥᱤ ᱥᱮ ᱪᱮᱫ ᱨᱟᱦᱟ ᱟᱲᱟᱝ ᱚᱱᱠᱟᱱᱟᱜ ᱞᱮᱠᱟ ᱛᱮᱦᱚᱸ ᱜᱟᱱᱚᱜᱼᱟ ᱡᱮᱞᱮᱠᱟ ᱟᱢᱟᱜ ᱡᱩᱫᱤ ᱟᱲᱟᱝ ᱢᱟᱱᱮ ᱤᱝᱞᱮᱱᱰ ᱤᱝᱨᱮᱡᱽ ᱠᱚ ᱡᱟᱦᱟᱱᱟᱜ ᱛᱮ ᱥᱮ ᱟᱢᱟᱜ ᱚᱱᱠᱟ ᱞᱮᱠᱟᱱᱟᱜ ᱟᱭᱢᱟ ᱞᱮᱠᱟᱱᱟᱜ ᱵᱷᱟᱥᱟ ᱢᱮᱱᱟᱜᱼᱟ ᱥᱮ ᱚᱱᱠᱟ ᱚᱱᱠᱟᱛᱮ ᱡᱮᱢᱚᱱ ᱤᱝᱞᱤᱥ ᱛᱮᱫᱚ ᱱᱟᱣᱩᱱ ᱥᱮ ᱯᱨᱚᱱᱟᱣᱩᱱ ᱵᱷᱟᱨᱵᱽ ᱠᱟᱱᱣᱟ ᱫᱚ ᱵᱷᱟᱨᱵᱽ ᱟᱹᱭᱟᱹᱛ ᱨᱮᱱᱟᱜ ᱵᱷᱟᱨᱵᱽ ᱠᱚ ᱱᱟᱱᱟ ᱨᱚᱠᱚᱢ ᱛᱮ ᱢᱮᱱᱟᱜᱼᱟ ᱢᱮᱱᱠᱷᱟᱱ ᱚᱱᱠᱟ ᱞᱮᱠᱟᱛᱮ ᱱᱚᱣᱟ ᱫᱚ ᱦᱩᱭᱩᱜ ᱡᱮᱢᱚᱱ ᱟᱢᱟᱜ ᱡᱩᱫᱤ ᱱᱚᱣᱟ ᱟᱲᱟᱝ ᱟᱢ ᱡᱩᱫᱤ ᱵᱮᱵᱚᱦᱟᱨ ᱥᱟᱱᱟᱭᱮᱫ ᱢᱮᱭᱟ ᱥᱮ ᱯᱟᱹᱨᱥᱤ ᱨᱮᱭᱟᱜ ᱨᱤᱡᱷᱟᱹᱣ ᱥᱮ ᱥᱤᱵᱤᱞ ᱱᱚᱝᱠᱟᱱᱟᱜ ᱞᱮᱠᱟᱛᱮ ᱢᱮᱱ ᱞᱮᱠᱷᱟᱱ ᱢᱮᱱ ᱜᱟᱱᱚᱜᱼᱟ ᱢᱟᱱᱮ ᱟᱢᱟᱜ ᱚᱠᱟ ᱞᱮᱠᱟᱛᱮ ᱱᱚᱣᱟ ᱟᱲᱟᱝ ᱠᱩᱥᱤ ᱠᱟᱫᱟᱢ ᱥᱮ ᱪᱮᱫ ᱱᱚᱝᱠᱟ ᱞᱮᱠᱟ ᱟᱢᱟᱜ ᱟᱲᱟᱝ ᱥᱮ ᱪᱮᱫ ᱚᱱᱠᱟ ᱱᱚᱣᱟ ᱟᱲᱟᱝ ᱡᱮᱦᱮᱛᱩ ᱟᱵᱚᱫᱚ ᱥᱟᱱᱛᱟᱞ ᱥᱟᱱᱛᱟᱞᱟᱜ ᱟᱲᱟᱝ ᱛᱮᱵᱚᱱ ᱯᱟᱲᱦᱟᱜᱼᱟ ᱥᱮ ᱚᱞᱚᱜ ᱯᱟᱲᱦᱟᱜ ᱱᱚᱣᱟ ᱢᱟ ᱱᱟᱯᱟᱭ ᱠᱟᱛᱷᱟ ᱱᱚᱝᱠᱟᱱᱟᱜ ᱞᱮᱠᱟᱛᱮ ᱧᱮᱞ ᱞᱮᱱᱠᱷᱟᱱ ᱟᱵᱚᱫᱚ ᱥᱟᱱᱛᱟᱞ ᱠᱟᱱᱟᱵᱚᱱ ᱥᱟᱱᱛᱟᱞᱟᱜ ᱛᱮ ᱚᱞᱚᱜ ᱯᱟᱲᱦᱟᱣ ᱥᱮ ᱞᱟᱹᱠᱛᱤᱭᱟᱱᱟᱜ ᱠᱟᱛᱷᱟ ᱠᱚ ᱥᱮ ᱱᱚᱝᱠᱟ ᱱᱚᱝᱠᱟ ᱱᱟᱜ ᱟᱹᱰᱤ ᱨᱚᱠᱚᱢ ᱠᱟᱛᱷ ᱵᱚᱱ ᱞᱟᱹᱭ ᱫᱟᱲᱮᱭᱟᱜᱼᱟ ᱚᱱᱠᱟᱱᱟᱜ ᱧᱮᱞ ᱱᱚᱣᱟ ᱡᱟᱦᱟᱸ ᱟᱹᱭᱟᱹᱛ ᱫᱚ ᱱᱚᱣᱟ ᱚᱱᱠᱟᱱᱟᱜ ᱡᱤᱱᱤᱥ ᱠᱟᱱᱟ ᱟᱨ ᱱᱚᱣᱟ ᱵᱷᱟᱨᱵᱽ ᱥᱮ ᱨᱚᱠᱚᱢ